ᱦᱳᱭ ᱟᱞᱮ ᱴᱚᱴᱷᱟ ᱨᱮᱦᱚᱸ ᱫᱷᱚᱨᱚᱢᱟᱱ ᱟᱠᱷᱲᱟ ᱫᱚ ᱢᱮᱱᱟᱜ ᱜᱮᱭᱟ ᱫᱷᱚᱨᱚᱢᱟᱱ ᱟᱠᱷᱲᱟ ᱫᱚ ᱟᱛᱳ ᱛᱟᱞᱟᱢᱟᱞᱟ ᱨᱮ ᱢᱮᱱᱟᱜᱼᱟ ᱟᱨ ᱚᱱᱟ ᱫᱷᱚᱨᱚᱢ ᱟᱠᱷᱲᱟ ᱨᱮᱫᱚ ᱮᱱᱮᱡ ᱥᱮᱨᱮᱧ ᱦᱩᱭᱩᱜᱼᱟ ᱡᱟᱦᱟᱸ ᱞᱮᱠᱟ ᱵᱟᱦᱟᱨᱮ ᱥᱚᱦᱚᱨᱟᱭ ᱨᱮ ᱜᱚᱢᱦᱟ ᱨᱮ ᱵᱟᱦᱟ ᱨᱮᱫᱚ ᱵᱟᱦᱟᱞᱮ ᱮᱱᱮᱡᱼᱟ ᱟᱨ ᱥᱚᱦᱚᱨᱟᱭ ᱨᱮᱫᱚ ᱞᱟᱜᱽᱬᱮ ᱞᱮ ᱮᱱᱮᱡᱼᱟ ᱟᱨ ᱜᱳᱢᱦᱟ ᱨᱮᱫᱚ ᱠᱟᱨᱟᱢ ᱞᱮ ᱮᱱᱮᱡᱼᱟ ᱫᱷᱚᱨᱚᱢᱟᱱ ᱟᱠᱷᱲᱟ ᱫᱚ ᱱᱚᱝᱠᱟ ᱦᱩᱭᱩᱜ ᱫᱚᱨᱠᱟᱨ ᱥᱟᱯᱷᱟᱼᱥᱟᱹᱯᱷᱤ ᱡᱟᱦᱟᱸ ᱞᱮᱠᱟ ᱫᱷᱚᱨᱚᱢᱟᱱ ᱟᱠᱷᱲᱟ ᱨᱮᱫᱚ ᱪᱟᱯᱚᱞ ᱠᱟᱛᱮᱫ ᱵᱟᱝ ᱮᱱᱮᱡ ᱫᱚᱨᱠᱟᱨ ᱫᱷᱚᱨᱚᱢᱟᱱ ᱟᱠᱷᱲᱟ ᱨᱮᱫᱚ ᱫᱷᱩᱛᱤ ᱠᱟᱛᱮᱫ ᱮᱱᱮᱡ ᱫᱚᱨᱠᱟᱨ ᱫᱷᱚᱨᱚᱢᱟᱱ ᱟᱠᱷᱲᱟ ᱨᱮᱫᱚ ᱛᱷᱩ ᱵᱟᱝ ᱛᱷᱩ ᱫᱚᱨᱠᱟᱨ ᱠᱤ ᱚᱲᱟᱜ ᱥᱮᱭᱟᱜ ᱫᱟᱜ ᱵᱟᱝ ᱚᱰᱳᱠ ᱫᱚᱨᱠᱟᱨ ᱫᱷᱚᱨᱚᱢ ᱟᱠᱷᱲᱟ ᱫᱚ ᱥᱟᱯᱷᱟᱼᱥᱟᱹᱯᱷᱤ ᱦᱩᱭᱩᱜ ᱫᱚᱨᱠᱟᱨ ᱫᱷᱚᱨᱚᱢᱟᱱ ᱟᱠᱷᱲᱟ ᱫᱚ ᱱᱚᱝᱠᱟᱱ ᱟᱠᱷᱲᱟ ᱠᱟᱱᱟ ᱡᱟᱦᱟᱸ ᱛᱤᱥᱚᱜ ᱫᱟᱜ ᱡᱟᱹᱲᱤ ᱦᱚᱸ ᱡᱩᱫᱤ ᱵᱟᱝ ᱫᱟᱜ ᱡᱟᱹᱲᱤ ᱦᱩᱭᱩᱜᱼᱟ ᱮᱱᱠᱷᱟᱱ ᱯᱮᱭᱟ ᱠᱩᱲᱤ ᱜᱤᱫᱽᱨᱟᱹ ᱜᱩᱨᱤᱡ ᱠᱟᱛᱮᱫ ᱮᱱᱮᱡ ᱥᱮᱨᱮᱧ ᱞᱮᱠᱷᱟᱱ ᱦᱚᱸ ᱫᱟᱜ ᱮ ᱡᱟᱹᱲᱤᱭᱟ ᱚᱱᱟ ᱪᱤᱠᱟᱹ ᱫᱷᱚᱨᱚᱢᱟᱱ ᱟᱠᱷᱲᱟ ᱫᱚ ᱟᱹᱰᱤ ᱱᱤᱨᱚᱲ ᱟᱠᱷᱲᱟ ᱠᱟᱱᱟ ᱚᱱᱟᱫᱚ ᱟᱵᱚ ᱥᱟᱶᱛᱟ ᱥᱚᱢᱟᱡᱽ ᱨᱮᱭᱟᱜ ᱟᱹᱰᱤ ᱢᱟᱨᱟᱝ ᱪᱮᱫ ᱠᱚ ᱢᱮᱱᱟ ᱜᱩᱨᱩᱨ ᱠᱟᱱᱟ ᱛᱟᱵᱚ ᱟᱵᱚᱣᱟᱜ ᱟᱠᱷᱲᱟ ᱜᱮ ᱚᱸᱰᱮᱜᱮ ᱟᱵᱚᱣᱟᱜ ᱵᱤᱪᱟᱹᱨ ᱟᱪᱟᱨ ᱨᱮᱦᱚᱸ ᱵᱚ ᱫᱩᱲᱩᱵ ᱢᱤᱫᱚᱜᱼᱟ ᱫᱷᱚᱨᱚᱢ ᱟᱠᱷᱲᱟ ᱨᱮᱜᱮ ᱱᱚᱰᱮ ᱫᱚ ᱜᱳᱥᱟᱲᱮ ᱦᱚᱸ ᱢᱮᱱᱟᱜᱼᱟ ᱫᱷᱚᱨᱚᱢ ᱟᱠᱷᱲᱟ ᱨᱮᱜᱮ ᱡᱚᱛᱚᱣᱟᱜ ᱵᱤᱪᱟᱹᱨ ᱟᱪᱟᱨ ᱦᱩᱭᱩᱜ ᱠᱟᱱᱟ ᱢᱟᱱᱮ ᱢᱟᱺᱡᱷᱤ ᱚᱲᱟᱜ ᱦᱚᱸ ᱚᱱᱟ ᱥᱩᱨ ᱨᱮᱜᱮ ᱢᱮᱱᱟᱜᱼᱟ